ᱟᱞᱮ ᱵᱤᱨ ᱫᱷᱟᱨᱮ ᱨᱮᱞᱮ ᱵᱟᱜᱟᱱ ᱟᱠᱟᱫᱟ ᱚᱱᱟ ᱵᱟᱜᱟᱱ ᱵᱷᱤᱛᱨᱤ ᱨᱮ ᱠᱤᱥᱲᱤᱡ ᱠᱚ ᱛᱤᱡᱩ ᱠᱚ ᱟᱨ ᱚᱱᱟ ᱵᱟᱜᱟᱱ ᱨᱮ ᱫᱚᱢᱮ ᱜᱷᱟᱥ ᱟᱠᱟᱱᱟ ᱜᱷᱟᱥ ᱵᱷᱤᱛᱤᱨ ᱨᱮ ᱵᱤᱧ ᱠᱚ ᱢᱮᱱᱟᱜ ᱠᱚᱣᱟ ᱡᱚᱠᱷᱚᱱ ᱚᱱᱟ ᱵᱟᱜᱟᱱ ᱨᱮᱞᱮ ᱠᱟᱹᱢᱤ ᱵᱟᱲᱟᱭᱟ ᱛᱚᱠᱷᱚᱱ ᱥᱤᱠᱲᱤᱪ ᱠᱚᱠᱚ ᱜᱮᱨ ᱞᱮᱭᱟ ᱛᱤᱡᱩ ᱠᱚᱠᱚ ᱫᱮᱡᱚᱜᱼᱟ ᱟᱨ ᱜᱷᱟᱥ ᱡᱚᱠᱷᱚᱱᱞᱮ ᱥᱟᱯᱷᱟᱭᱟ ᱚᱱᱟ ᱜᱷᱟᱥ ᱞᱟᱴᱟᱨᱮ ᱵᱤᱧ ᱠᱚᱠᱚ ᱛᱚ ᱵᱤᱧ ᱜᱮᱨ ᱵᱚᱛᱚᱨ ᱛᱮ ᱟᱞᱮ ᱵᱷᱟᱹᱜᱤ ᱴᱷᱤᱠ ᱵᱟᱜᱟᱱ ᱦᱚᱸ ᱵᱟᱞᱮ ᱥᱟᱯᱷᱟ ᱫᱟᱲᱮᱜᱼᱟ ᱛᱚ ᱟᱞᱮᱭᱟᱜ ᱵᱤᱯᱚᱫ ᱦᱩᱭ ᱫᱟᱲᱮᱭᱟᱜ ᱥᱮ ᱚᱱᱟᱛᱮ ᱟᱞᱮ ᱢᱟ ᱟᱹᱰᱤ ᱮᱸᱴᱠᱮᱴᱚᱲᱮ ᱨᱮ ᱢᱮᱱᱟᱜ ᱠᱟᱜ ᱞᱮᱭᱟ